ᱱᱚᱣᱟ ᱵᱷᱟᱨᱚᱛ ᱫᱤᱥᱚᱢ ᱨᱮ ᱟᱭᱢᱟ ᱞᱮᱠᱟᱱ ᱦᱚᱱᱚᱛ ᱠᱚᱨᱮ ᱟᱭᱢᱟ ᱞᱮᱠᱟᱵᱚ ᱪᱟᱥ ᱮᱫᱟ ᱥᱮ ᱥᱚᱵᱽᱡᱤ ᱠᱚᱠᱚ ᱨᱚᱦᱚᱭᱮᱫᱟ ᱛᱟᱨ ᱢᱚᱫᱽᱫᱦᱮ ᱟᱹᱞᱩ ᱠᱚᱦᱚᱸ ᱨᱚᱦᱚᱭᱮᱫᱟ ᱡᱮᱞᱮᱠᱟ ᱱᱚᱣᱟ ᱨᱟᱵᱟᱝ ᱨᱮ ᱛᱩᱲᱤ ᱦᱩᱲᱩ ᱠᱚ ᱨᱚᱦᱚᱭᱫᱟ ᱡᱟᱦᱟᱸ ᱨᱮᱫᱚ ᱫᱟᱜ ᱨᱮᱭᱟᱜ ᱥᱩᱵᱤᱫᱷᱟ ᱦᱮᱱᱟᱜᱼᱟ ᱚᱱᱠᱟ ᱜᱮ ᱥᱚᱵᱽᱡᱤ ᱠᱚᱦᱚᱸ ᱡᱮᱞᱮᱠᱟ ᱵᱟᱸᱫᱟ ᱠᱚᱯᱤ ᱯᱷᱩᱞᱠᱚᱯᱤ ᱳᱞᱠᱚᱯᱤ ᱟᱹᱞᱩ ᱵᱤᱞᱟᱹᱛᱤ ᱟᱨᱦᱚᱸ ᱟᱭᱢᱟ ᱞᱮᱠᱟᱱᱟᱜ ᱥᱚᱵᱽᱡᱤ ᱠᱚ ᱟᱨᱦᱚᱸ ᱱᱟᱱᱟ ᱦᱩᱱᱟᱹᱨ ᱵᱟᱦᱟ ᱠᱚᱦᱚᱸ ᱠᱚ ᱨᱚᱦᱚᱭᱮᱫᱟ ᱟᱨᱦᱚᱸ ᱥᱚᱨᱚᱛ ᱠᱟᱞ ᱨᱮᱫᱚ ᱥᱚᱵᱽᱡᱤ ᱠᱚ ᱢᱚᱫᱽᱫᱷᱮ ᱨᱮ ᱯᱷᱩᱞᱠᱚᱯᱤ ᱵᱟᱸᱫᱟ ᱠᱚᱯᱤ ᱵᱤᱞᱟᱛᱤ ᱠᱚ ᱨᱚᱦᱚᱭᱫᱟ ᱚᱱᱠᱟ ᱜᱮ ᱵᱚᱨᱥᱟ ᱠᱟᱞ ᱨᱮᱦᱚᱸ ᱦᱩᱲᱩ ᱵᱚᱱ ᱨᱚᱦᱚᱭᱮ ᱛᱟᱦᱮᱱᱟ ᱟᱨᱦᱚᱸ ᱵᱷᱤᱱᱰᱤ ᱠᱟᱞᱞᱟ ᱡᱷᱤᱸᱜᱟᱹ ᱚᱱᱠᱟᱜᱮ ᱜᱨᱤᱥᱚᱠᱟᱞ ᱨᱮᱫᱚ ᱚᱠᱟ ᱥᱮᱱ ᱫᱚ ᱫᱟᱜ ᱨᱮᱭᱟᱜ ᱥᱩᱵᱤᱫᱷᱟ ᱦᱚᱛᱮᱫ ᱛᱮ ᱦᱩᱲᱩ ᱠᱚ ᱪᱟᱥ ᱛᱟᱦᱮᱱᱟ ᱟᱨᱚ ᱥᱚᱵᱽᱡᱤ ᱠᱚ ᱢᱩᱫᱽ ᱨᱮ ᱠᱟᱞᱞᱟ ᱡᱷᱤᱸᱜᱟᱹ ᱦᱚᱛᱚᱫ ᱠᱚᱸᱰᱷᱟ ᱟᱨᱚ ᱟᱭᱢᱟ ᱞᱮᱠᱟᱱᱟᱜ ᱵᱚᱱ ᱪᱟᱥ ᱫᱟᱵᱚᱱ ᱫᱟᱨᱮ ᱠᱚ ᱨᱚᱦᱚᱭ ᱞᱟᱹᱜᱤᱫ ᱛᱮᱫᱚ ᱤᱧ ᱵᱤᱥᱤ ᱠᱤᱪᱷᱩ ᱫᱚ ᱵᱟᱹᱧ ᱵᱟᱰᱟᱭᱟ ᱚᱱᱠᱟ ᱜᱮ ᱵᱟᱰᱟᱭᱟ ᱚᱱᱟ ᱠᱚᱫᱚ ᱦᱩᱭᱩᱜ ᱠᱟᱱᱟ ᱡᱮᱞᱮᱠᱟ ᱥᱚᱨᱚᱛᱠᱟᱞ ᱨᱮᱫᱚ ᱱᱟᱱᱟ ᱦᱩᱱᱟᱹᱨ ᱫᱟᱨᱮ ᱵᱚᱱ ᱨᱚᱦᱚᱭ ᱫᱟᱲᱮᱭᱟᱜᱼᱟ ᱡᱮᱞᱮᱠᱟ ᱩᱞ ᱫᱟᱨᱮ ᱠᱟᱱᱴᱷᱟᱲ ᱫᱟᱨᱮ ᱡᱚᱡᱚ ᱫᱟᱨᱮ ᱟᱨᱦᱚᱸ ᱟᱭᱢᱟᱼᱟᱭᱢᱟ ᱞᱮᱠᱟᱱᱟᱜ ᱫᱟᱨᱮ ᱠᱚ